ᱤᱧ ᱨᱮᱱ ᱜᱤᱫᱽᱨᱟᱹ ᱠᱚ ᱤᱛᱩᱱ ᱟᱥᱲᱟ ᱨᱮ ᱵᱷᱩᱨᱛᱤ ᱠᱚ ᱞᱟᱹᱜᱤᱫ

ᱜᱚᱲᱚᱧ ᱮᱢᱟ ᱚᱱᱟ ᱫᱚ ᱠᱟ ᱣᱰᱤ ᱱᱚᱣᱟ ᱠᱟ ᱣᱰᱤ ᱫᱚ ᱤᱛᱩᱱ ᱟᱥᱲᱟ ᱨᱮ ᱤᱞᱮᱠᱴᱨᱤᱠ ᱵᱤᱞ ᱵᱚᱸᱜᱟ ᱵᱳᱨᱳ ᱵᱤᱫᱩ ᱪᱟᱸᱫᱟᱱ ᱨᱮᱱᱟᱜ ᱵᱤᱞ ᱯᱩᱛᱷᱤ ᱠᱩ ᱨᱮᱱᱟᱜ ᱵᱤᱞ ᱱᱚᱣᱟ ᱠᱚ ᱜᱚᱲᱚ ᱮᱢᱚᱜᱚᱜ ᱠᱟᱱᱟ ᱱᱚᱣᱟ ᱠᱚ ᱜᱚᱲᱚ ᱮᱢ ᱞᱮᱠᱷᱟᱱ ᱜᱤᱫᱽᱨᱟᱹ ᱠᱚ ᱥᱟᱱᱟᱢᱟᱜ ᱜᱮ ᱤᱛᱩᱱ ᱟᱥᱲᱟ ᱠᱷᱚᱱ ᱥᱩᱡᱩᱜᱽ ᱥᱩᱵᱤᱫᱷᱟ ᱠᱚ ᱧᱟᱢᱟ